ᱤᱧ ᱢᱤᱫᱴᱮᱱ ᱟᱹᱭᱩᱵᱽ ᱵᱮᱲᱟ ᱨᱮᱭᱟᱜ ᱟᱹᱰᱤ ᱢᱚᱸᱡᱽ ᱪᱷᱚᱵᱤᱧ ᱟᱸᱠᱟᱣ ᱞᱮᱫᱼᱟ ᱚᱱᱟ ᱫᱚ ᱪᱟᱱ ᱪᱟᱸᱫᱚᱭ ᱰᱩᱵᱩᱡᱚᱜ ᱠᱟᱱ ᱛᱟᱦᱮᱸᱫᱼᱟ ᱩᱱ ᱥᱩᱢᱟᱹᱭ ᱟᱹᱰᱤ ᱢᱚᱸᱡᱽ ᱟᱨᱟᱜ ᱜᱮ ᱧᱮᱞᱚᱜ ᱠᱟᱱᱟ ᱜᱳᱞᱯᱟᱨᱟᱭ ᱟᱨ ᱟᱹᱲᱤ ᱛᱮ ᱨᱤᱢᱤᱞ ᱨᱤᱢᱤᱞ ᱧᱮᱞᱚᱜ ᱠᱟᱱᱟ ᱟᱨ ᱩᱱ ᱥᱩᱢᱟᱹᱭ ᱜᱮ ᱵᱟᱨᱭᱟ ᱪᱮᱸᱬᱮ ᱠᱤᱱ ᱩᱰᱟᱹᱣ ᱪᱟᱞᱟᱜ ᱠᱟᱱ ᱛᱟᱦᱮᱸᱜᱼᱟ ᱩᱱᱠᱤᱱ ᱦᱚᱸᱧ ᱟᱸᱠᱟᱣ ᱟᱠᱟᱫ ᱠᱤᱱᱟᱹ ᱟᱫᱚ ᱚᱱᱟ ᱪᱷᱚᱵᱤ ᱨᱮ ᱟᱹᱰᱤ ᱢᱚᱸᱡᱽ ᱠᱤᱱ ᱧᱮᱞᱚᱜ ᱠᱟᱱᱟ ᱟᱨ ᱟᱹᱰᱤ ᱢᱚᱸᱡᱽ ᱤᱧ ᱟᱸᱠᱟᱣ ᱟᱠᱟᱫᱟ ᱟᱨ ᱟᱹᱰᱤ ᱨᱟᱹᱥᱠᱟᱹᱧ ᱟᱹᱭᱠᱟᱹᱣ ᱟᱠᱟᱫᱟ ᱚᱱᱟ ᱪᱷᱚᱵᱤᱧ ᱟᱸᱠᱟᱣ ᱠᱮᱫᱟ ᱢᱚᱱᱮ ᱦᱩᱭᱩᱜ ᱠᱟᱱᱟ ᱯᱩᱨᱟᱹ ᱱᱚᱣᱟ ᱫᱚ ᱢᱤᱫᱴᱮᱱ ᱦᱩᱭ ᱞᱮᱱᱟ ᱢᱤᱫᱫᱤᱱ ᱟᱫᱚ ᱚᱱᱟ ᱪᱷᱚᱵᱤ ᱧᱮᱞ ᱛᱮ ᱟᱹᱰᱤ ᱨᱟᱹᱥᱠᱟᱹ ᱜᱤᱧ ᱟᱹᱭᱠᱟᱹᱣᱟ